ᱦᱚᱭ ᱵᱟᱨᱰᱩ ᱫᱟᱜ ᱛᱮ ᱟᱞᱮᱢᱟ ᱠᱷᱟᱯᱨᱟ ᱚᱲᱟᱜ ᱠᱟᱱᱟ ᱟᱹᱰᱤ ᱡᱳᱨ ᱡᱚᱨᱚᱭᱮᱱᱟ ᱛᱚ ᱯᱮᱱ ᱠᱟᱨᱰ ᱢᱟᱹᱛᱤᱧ ᱠᱷᱟᱨᱟᱯ ᱮᱱᱟ ᱡᱟᱦᱟᱱᱟᱜ ᱠᱟᱹᱢᱤᱨᱮ ᱦᱚᱸ ᱵᱟᱭ ᱞᱟᱜᱟᱜ ᱠᱟᱱᱟ ᱛᱚ ᱪᱟᱞᱟᱣ ᱤᱱᱟᱹᱧ ᱚᱯᱷᱤᱥ ᱯᱮᱱ ᱠᱟᱨᱰ ᱵᱮᱱᱟ ᱚᱯᱷᱤᱥ ᱛᱚ ᱚᱸᱰᱮ ᱫᱚ ᱪᱮᱫ ᱪᱮᱫ ᱡᱮᱨᱚᱠᱥ ᱫᱚᱨᱠᱟᱨ ᱯᱮᱱ ᱠᱟᱨᱰ ᱟᱫᱷᱟᱨ ᱠᱟᱨᱰ ᱵᱷᱳᱴᱟᱨ ᱠᱟᱨᱰ ᱪᱮᱫ ᱪᱮᱫ ᱡᱮᱨᱚᱠᱥ ᱫᱚᱨᱠᱟᱨᱟ ᱟᱪᱪᱷᱟ ᱚᱱᱟᱧ ᱮᱢ ᱠᱮᱫᱟ ᱟᱫᱷᱟᱨ ᱠᱟᱨᱰ ᱯᱮᱱ ᱠᱟᱨᱰ ᱡᱮᱨᱚᱠᱥ ᱢᱟᱲᱟᱝ ᱟᱜ ᱚᱱᱟᱧ ᱮᱢ ᱠᱮᱫᱟ ᱛᱚ ᱮᱢ ᱢᱟᱧ ᱠᱮᱫ ᱜᱮᱭᱟ ᱛᱚ ᱛᱤᱱᱟᱹᱜ ᱫᱤᱱᱛᱮ ᱟᱫᱚ ᱚᱱᱟ ᱫᱚ ᱛᱤᱧ ᱦᱤᱡᱩᱜᱼᱟ ᱢᱤᱫ ᱢᱟᱹᱦᱱᱟᱹ ᱟᱫᱷᱟ ᱥᱮ ᱢᱤᱫ ᱢᱟᱹᱦᱱᱟᱹ ᱨᱮ ᱛᱤᱱᱟᱹᱜ ᱫᱤᱱᱛᱮ ᱦᱤᱡᱩᱜᱼᱟ ᱚ ᱤᱱᱟᱹᱜ ᱫᱤᱱᱛᱮ ᱦᱤᱡᱩᱜᱼᱟ ᱟᱪᱪᱷᱟ ᱴᱷᱤᱠ ᱜᱮᱭᱟ ᱛᱚᱵᱮ ᱤᱱᱟᱹᱜ ᱫᱤᱱᱛᱮ ᱦᱤᱡᱩᱜ ᱠᱟᱱ ᱠᱷᱟᱱ ᱢᱟ ᱛᱚᱵᱮ ᱤᱧ ᱫᱚ ᱱᱤᱛᱳᱜ ᱫᱚ ᱤᱱᱠᱟᱹᱜᱤᱧ ᱫᱩᱲᱩᱵᱼᱟ ᱪᱟᱞᱟᱣ ᱞᱮᱱ ᱜᱤᱧ ᱡᱟᱦᱟᱸ ᱦᱤᱞᱳᱜ ᱱᱟᱜ ᱦᱤᱡᱩᱜᱼᱟ ᱛᱤᱧ ᱦᱤᱡᱩᱜᱼᱟ ᱦᱟᱸᱜ ᱤᱫᱤᱛᱮ ᱴᱷᱤᱠ ᱜᱮᱭᱟ ᱢᱟ